ᱤᱧ ᱢᱟᱱᱟᱣᱟ ᱞᱟᱠᱪᱟᱨᱟᱱᱜ ᱯᱚᱨᱚᱵᱽ ᱫᱚ ᱥᱟᱠᱨᱟᱛ ᱯᱚᱨᱚᱵᱽ ᱱᱚᱝᱠᱟᱞᱮ ᱢᱟᱱᱟᱣᱟ ᱚᱱᱟ ᱜᱤᱧ ᱞᱟᱹᱭ ᱮᱫᱟ ᱥᱮᱛᱟᱜ ᱨᱮᱞᱮ ᱵᱮᱨᱮᱫ ᱮᱱᱟ ᱥᱮᱛᱟᱜ ᱨᱮ ᱵᱮᱨᱮᱫ ᱠᱟᱛᱮᱫ ᱚᱲᱟᱜ ᱠᱚᱞᱮ ᱪᱷᱟᱸᱪᱟ ᱨᱟᱪᱟ ᱠᱚᱞᱮ ᱜᱤᱨᱤᱡᱟ ᱨᱟᱪᱟ ᱠᱚ ᱜᱩᱨᱤᱡ ᱠᱟᱛᱮᱫ ᱛᱩᱯᱩ ᱞᱮ ᱪᱟᱞᱟᱜᱼᱟ ᱛᱩᱯᱩ ᱠᱷᱚᱱ ᱦᱮᱡ ᱮᱱᱟ ᱞᱮ ᱦᱮᱡ ᱠᱟᱛᱮᱫ ᱦᱚᱞᱚᱝ ᱞᱮ ᱞᱟᱹᱦᱩᱜ ᱟᱹᱜᱩ ᱠᱮᱫᱟ ᱛᱟᱨᱯᱚᱨᱮ ᱛᱟᱨᱟᱥᱤᱧ ᱵᱮᱲᱟ ᱫᱚ ᱟᱭᱩᱵ ᱫᱚᱞᱮ ᱯᱤᱴᱷᱟᱹ ᱞᱮ ᱫᱩᱲᱩᱜᱼᱟ ᱡᱤᱞ ᱟᱨ ᱦᱚᱞᱚᱝ ᱢᱚᱥᱞᱟ ᱠᱚ ᱢᱟᱠᱷᱟᱣ ᱠᱟᱛᱮᱫ ᱞᱮ ᱯᱤᱴᱷᱟᱹ ᱠᱮᱫᱟ ᱯᱤᱴᱷᱟᱹ ᱠᱟᱛᱮᱫ ᱫᱚᱞᱮ ᱟᱭᱩᱵ ᱫᱚᱞᱮ ᱡᱚᱢ ᱠᱮᱫᱟ ᱟᱨ ᱫᱚᱥᱟᱨ ᱦᱤᱞᱚᱜ ᱫᱚ ᱥᱤᱧ ᱥᱟᱠᱨᱟᱛ ᱤᱱ ᱦᱮᱞᱚᱜ ᱦᱚᱸ ᱥᱮᱛᱟᱜ ᱨᱮᱞᱮ ᱛᱩᱯᱩ ᱦᱮᱡ ᱮᱱᱟ ᱛᱩᱯᱩ ᱦᱮᱡ ᱠᱟᱛᱮᱜ ᱱᱟᱣᱟ ᱜᱮᱸᱫᱟᱜ ᱞᱮ ᱵᱟᱸᱫᱮ ᱠᱮᱫᱟ ᱛᱟᱨᱯᱚᱨ ᱦᱮᱡ ᱠᱟᱛᱮᱜ ᱦᱚᱸ ᱚᱱᱠᱟ ᱜᱮ ᱤᱱ ᱦᱤᱞᱚᱜ ᱫᱚ ᱱᱟᱣᱟ ᱠᱚᱨᱦᱟᱭ ᱨᱮ ᱞᱮ ᱦᱟᱥᱟ ᱤᱭᱟᱹᱨᱮ ᱠᱚᱨᱦᱟᱭ ᱨᱮᱞᱮ ᱯᱤᱴᱷᱟᱹ ᱞᱮ ᱵᱮᱱᱟᱣᱟ ᱚᱱᱟ ᱫᱚ ᱵᱚᱸᱜᱟ ᱞᱟᱹᱜᱤᱫ ᱵᱚᱸᱜᱟ ᱠᱮᱫᱟ ᱞᱮ ᱛᱟᱨᱯᱚᱨᱮ ᱟᱨ ᱦᱚᱸ ᱛᱤᱠᱤᱱ ᱵᱮᱲᱟ ᱫᱚ ᱫᱟᱠᱟ ᱩᱛᱩ ᱞᱮ ᱤᱥᱤᱱ ᱠᱮᱫᱟ ᱫᱟᱠᱟ ᱩᱛᱩ ᱞᱮ ᱤᱥᱤᱱᱟ ᱛᱟᱨᱯᱚᱨᱮ ᱡᱷᱚᱛᱚ ᱦᱚᱲ ᱩᱱ ᱦᱤᱞᱚᱜ ᱫᱚ ᱜᱤᱫᱽᱨᱟᱹ ᱯᱤᱫᱽᱨᱟᱹ ᱜᱚ ᱵᱟᱵᱟ ᱛᱟᱠᱚ ᱥᱟᱱᱟᱢ ᱢᱤᱫ ᱛᱮᱞᱮ ᱡᱚᱢᱟ ᱚᱱᱮ ᱚᱱᱠᱟ ᱥᱟᱠᱨᱟᱛ ᱯᱚᱨᱚᱵᱽ ᱫᱚᱞᱮ ᱢᱟᱱᱟᱣᱟ